ᱤᱯᱤᱞ ᱟᱨ ᱢᱚᱦᱟ ᱡᱮᱜᱮᱫ ᱵᱟᱨᱮ ᱛᱮᱫᱚᱧ ᱯᱟᱲᱦᱟᱣ ᱟᱠᱟᱫ ᱜᱮᱭᱟ ᱟᱨ ᱱᱩᱠᱩ ᱫᱚ ᱥᱮᱨᱢᱟ ᱨᱮ ᱟᱹᱰᱤ ᱱᱟᱯᱟᱭ ᱠᱚ ᱡᱩᱞᱩᱜᱼᱟ ᱟᱨ ᱤᱯᱤᱞ ᱡᱩᱫᱤ ᱪᱟᱸᱫᱳ ᱦᱟᱹᱥᱩᱨ ᱯᱟᱥᱱᱟ ᱠᱚ ᱦᱮᱡ ᱞᱮᱱᱠᱷᱟᱱ ᱥᱮᱛᱟᱜᱚᱜᱼᱟ ᱟᱨ ᱡᱟᱦᱟᱸᱭ ᱩᱱᱠᱩ ᱵᱷᱤᱲᱤ ᱯᱟᱨᱠᱚᱢ ᱤᱯᱤᱞ ᱵᱚᱱ ᱢᱮᱛᱟ ᱠᱚ ᱠᱟᱱᱟ ᱩᱱᱠᱩ ᱫᱚ ᱩᱛᱛᱚᱨ ᱱᱟᱠᱷᱟ ᱨᱮᱜᱮ ᱠᱚ ᱛᱟᱦᱮᱸ ᱠᱚᱜᱼᱟ ᱩᱱᱠᱩ ᱡᱩᱫᱤ ᱞᱟᱰᱮᱭᱮᱱᱟ ᱠᱚ ᱮᱱᱠᱷᱟᱱ ᱫᱚ ᱢᱮᱱᱢᱮ ᱥᱤᱢᱨᱟᱜ ᱮᱱᱟ